ᱤᱧ ᱫᱚ ᱱᱚᱜᱼᱚᱭ ᱠᱟᱹᱴᱤᱡ ᱵᱮᱲᱟ ᱠᱷᱚᱱ ᱜᱮ ᱦᱚᱲ ᱨᱚᱲ ᱫᱚᱧ ᱪᱮᱫ ᱠᱟᱜᱼᱟ ᱡᱚᱠᱷᱚᱱᱤᱧ ᱪᱟᱪᱚᱭᱤᱱᱟᱹᱧ ᱤᱧ ᱜᱚᱜᱚ ᱤᱧ ᱵᱟᱵᱟ ᱨᱚᱲ ᱛᱮᱜᱮ ᱤᱧ ᱫᱚᱧ ᱪᱮᱫ ᱟᱠᱟᱜᱼᱟ ᱦᱚᱲ ᱨᱚᱲ ᱟᱨ ᱜᱟᱛᱮ ᱠᱚᱠᱩ ᱨᱚᱲᱟ ᱴᱚᱞᱟ ᱠᱚᱨᱮᱱ ᱪᱮᱨᱮᱪᱤᱧᱟᱹ ᱠᱚ ᱛᱚᱠᱷᱚᱱ ᱠᱷᱚᱱ ᱜᱤᱧ ᱪᱮᱫ ᱟᱠᱟᱜᱼᱟ ᱦᱚᱲ ᱨᱚᱲ ᱫᱚ ᱟᱨ ᱟᱹᱰᱤ ᱢᱚᱪᱤᱧ ᱟᱹᱭᱠᱟᱹᱣᱟ ᱦᱚᱲ ᱨᱚᱲ ᱟᱨ ᱡᱚᱠᱷᱚᱱ ᱯᱟᱸᱪ ᱵᱚᱪᱷᱚᱨᱤᱧ ᱦᱩᱭᱮᱱᱟ ᱥᱠᱩᱞ ᱨᱮᱠᱚ ᱵᱷᱚᱨᱛᱤ ᱠᱤᱫᱤᱧᱟ ᱤᱧ ᱫᱚ ᱛᱚᱠᱷᱚᱱ ᱫᱚ ᱵᱟᱝᱞᱟ ᱨᱚᱲ ᱫᱚ ᱵᱟᱹᱧ ᱵᱟᱲᱟᱭ ᱠᱟᱱ ᱛᱟᱦᱮᱱᱟ ᱟᱨ ᱛᱷᱚᱲᱟᱧ ᱦᱟᱨᱟ ᱧᱚᱜ ᱱᱟ ᱤᱱᱟᱹ ᱠᱟᱛᱮ ᱜᱮ ᱪᱮᱫ ᱠᱮᱫᱟ ᱥᱠᱩᱞ ᱨᱮᱫᱚ ᱵᱟᱝᱞᱟ ᱨᱚᱲ ᱟᱨ ᱱᱚᱜᱼᱚᱭ ᱦᱚᱲ ᱨᱚᱲ ᱦᱚᱸ ᱵᱟᱹᱧ ᱦᱤᱲᱤᱧᱟᱠᱟᱜᱼᱟ ᱟᱨ ᱟ ᱰᱤ ᱢᱚᱸᱡᱤᱧ ᱟᱹᱭᱠᱟᱹᱣᱟ ᱦᱚᱲ ᱨᱚᱲ ᱡᱮ ᱤᱧ ᱥᱟᱱᱛᱟᱲᱤ ᱠᱟᱹᱱᱟᱹᱧ ᱢᱮᱱᱛᱮ